ᱱᱚᱣᱟ ᱦᱩᱫᱤᱥ ᱫᱚ ᱤᱧ ᱫᱚ ᱟᱹᱰᱤ ᱢᱟᱱᱮ ᱥᱠᱩᱞᱨᱮ ᱡᱚᱠᱷᱚᱱᱤᱧ ᱪᱟᱞᱟᱣᱱᱟ ᱛᱚᱠᱷᱚᱱ ᱠᱷᱚᱱᱜᱮ ᱱᱤᱭᱟᱹ ᱪᱤᱱᱛᱟᱹ ᱵᱷᱟᱵᱽᱱᱟ ᱫᱚ ᱮᱱ ᱛᱤᱧᱟ ᱡᱮ ᱟᱛᱳ ᱴᱚᱞᱟᱨᱮᱱ ᱤᱧ ᱛᱤᱱᱟᱹᱜ ᱤᱧ ᱪᱮᱫ ᱠᱮᱫᱟ ᱟᱛᱳ ᱴᱚᱞᱟᱨᱮᱱ ᱜᱤᱫᱽᱨᱟᱹᱦᱚᱸ ᱚᱱᱠᱟᱜᱤᱧ ᱪᱮᱫ ᱦᱚᱪᱚ ᱠᱚᱣᱟ ᱪᱮᱫᱟᱜ ᱥᱮ ᱤᱧᱟᱹᱜ ᱢᱟᱱᱮ ᱢᱤᱫᱴᱮᱡ ᱥᱚᱯᱱᱚ ᱢᱮᱱᱟᱜ ᱛᱤᱧᱟ ᱵᱷᱚᱵᱤᱥᱚᱛᱨᱮ ᱤᱧ ᱢᱤᱫᱴᱮᱱ ᱥᱤᱠᱠᱷᱚᱠ ᱤᱧ ᱦᱩᱭᱩᱜᱼᱟ ᱚᱱᱟ ᱟᱛᱳ ᱴᱚᱞᱟᱨᱮᱱ ᱜᱤᱫᱽᱨᱟᱹ ᱠᱚ ᱠᱟᱹᱴᱤᱡ ᱠᱟᱹᱴᱤᱡ ᱵᱮᱲᱟ ᱨᱮᱜᱮ ᱚᱱᱟ ᱠᱚ ᱪᱤᱱᱛᱟ ᱵᱷᱟᱵᱽᱱᱟᱧ ᱞᱟᱹᱭ ᱠᱚᱣᱟ ᱡᱮᱭᱥᱮ ᱠᱮ ᱱᱩᱠᱩ ᱱᱩᱠᱩ ᱜᱤᱫᱽᱨᱟᱹ ᱥᱚᱝᱜᱮ ᱜᱤᱫᱽᱨᱟᱹ ᱡᱮᱧ ᱯᱟᱲᱦᱟᱣ ᱮᱜ ᱠᱚᱣᱟ ᱱᱤᱭᱟᱹ ᱜᱮᱛᱤᱧ ᱤᱧᱟᱜ ᱢᱟᱨᱟᱝ ᱥᱤᱠᱷᱟᱹᱛ ᱡᱮᱴᱟᱧ ᱤᱧ ᱡᱮᱴᱟᱧ ᱥᱤᱠᱠᱷᱟᱧ ᱚᱨᱡᱚᱱ ᱠᱮᱫᱟ ᱚᱱᱟ ᱥᱤᱠᱠᱷᱟᱜᱮ ᱱᱩᱠᱩ ᱜᱤᱫᱽᱨᱟᱹ ᱫᱚᱧ ᱞᱟᱹᱭ ᱥᱚᱫᱚᱨ ᱠᱚᱣᱟ ᱤᱧ ᱛᱤᱱᱟᱹᱜ ᱜᱟᱱᱤᱧ ᱪᱮᱫ ᱠᱮᱫᱟ ᱥᱮ ᱤᱧᱟᱹᱜ ᱠᱟᱹᱴᱤᱡ ᱠᱷᱚᱱᱜᱮ ᱤᱧ ᱫᱚ ᱥᱤᱠᱠᱷᱚᱠ ᱦᱩᱭᱩᱜ ᱨᱮᱭᱟᱜ ᱪᱤᱱᱛᱟ ᱢᱮᱱᱟᱜ ᱛᱤᱧᱟ ᱥᱮ ᱚᱱᱟ ᱠᱷᱟᱹᱛᱤᱨ ᱛᱮ ᱠᱟᱹᱴᱤᱡ ᱜᱤᱫᱽᱨᱟᱹ ᱜᱮ ᱢᱟᱱᱮ ᱟᱹᱰᱤ ᱡᱚᱛᱱᱚ ᱠᱟᱛᱮᱜ ᱢᱟᱱᱮ ᱪᱮᱫ ᱠᱚᱣᱟ ᱱᱤᱭᱟᱹ ᱜᱮᱛᱤᱧ ᱤᱧᱟᱹᱜ ᱠᱟᱛᱷᱟ ᱫᱚ